ᱦᱳᱭ ᱤᱧᱟᱹᱜ ᱢᱚᱱᱮᱛᱮᱧ ᱢᱚᱱᱮᱭᱟ ᱡᱮ ᱯᱟᱨᱚᱢ ᱟᱠᱟᱱ ᱠᱚᱭᱮᱠ ᱥᱮᱨᱢᱟᱨᱮ ᱮᱱᱮᱡ ᱠᱚᱫᱚ ᱟᱹᱰᱤᱜᱮ ᱵᱚᱫᱚᱞ ᱠᱟᱱ ᱛᱟᱵᱚᱱᱟ ᱟᱵᱚᱣᱟ ᱱᱚᱣᱟ ᱥᱟᱱᱛᱟᱲ ᱥᱟᱶᱛᱟᱨᱮ ᱫᱚ ᱧᱮᱞᱚᱜᱚᱜ ᱠᱟᱱᱟ ᱵᱟᱦᱟ ᱥᱚᱦᱚᱨᱟᱭ ᱫᱚᱝ ᱱᱚᱣᱟ ᱠᱚᱨᱮ ᱫᱚ ᱵᱟᱦᱟ ᱥᱚᱨᱦᱟᱭ ᱵᱟᱝ ᱮᱱᱮᱡ ᱠᱟᱛᱮ ᱢᱟᱭᱤᱠ ᱵᱚᱠᱥ ᱛᱮᱠᱚ ᱮᱱᱮᱡ ᱠᱟᱱᱟ ᱠᱚ ᱟᱨ ᱢᱟᱨᱮ ᱮᱱᱮᱡ ᱫᱚ ᱱᱟᱦᱟᱜ ᱮᱱᱮᱡ ᱠᱷᱚᱱ ᱫᱚ ᱟᱹᱰᱤᱜᱮ ᱵᱷᱮᱜᱟᱨ ᱛᱟᱦᱮᱸ ᱠᱟᱱᱟ